ᱦᱮᱞᱳ ᱚ ᱦᱚᱯᱚᱱᱵᱟ ᱤᱧ ᱜᱟᱱᱫᱷᱤ ᱠᱩᱞᱦᱤ ᱨᱮᱱ ᱚᱧᱡᱚᱞᱤᱧ ᱢᱮᱱᱫᱟ ᱚ ᱤᱭᱟᱹ ᱦᱚᱲᱟᱜ ᱢᱚᱪᱟ ᱠᱚᱨᱮ ᱥᱮ ᱠᱷᱚᱵᱚᱨ ᱠᱚᱨᱮᱧ ᱟᱸᱡᱚᱢ ᱵᱟᱲᱟᱭᱫᱟ ᱱᱮᱛᱟᱨ ᱵᱟᱝᱢᱟ ᱠᱟᱛᱷᱟᱡ ᱟᱵᱚ ᱥᱟᱱᱛᱟᱲ ᱦᱚᱯᱚᱱ ᱠᱟᱛᱷᱟᱡ ᱟᱹᱰᱤ ᱜᱟᱱ ᱠᱚ ᱞᱟᱦᱟ ᱪᱟᱵᱟ ᱟᱠᱟᱱ ᱛᱚ ᱩᱱᱠᱩ ᱫᱚ ᱚᱠᱚᱭ ᱚᱠᱚᱭ ᱠᱟᱱᱟ ᱠᱚ ᱠᱟᱹᱴᱤᱡ ᱪᱮᱞᱟᱝ ᱟᱸᱡᱚᱢ ᱠᱟᱫᱟ ᱟᱫᱚ ᱚᱠᱚᱭ ᱵᱟᱝ ᱴᱷᱤᱠ ᱦᱚᱸ ᱵᱟᱹᱧ ᱵᱟᱲᱟᱭᱟ ᱢᱚᱡᱽ ᱛᱮ ᱦᱮᱸ ᱦᱮᱸ ᱦᱮᱸ ᱟᱫᱚ ᱚᱱᱟᱫᱚ ᱠᱟᱹᱡ ᱚᱱᱟ ᱫᱚ ᱠᱷᱟᱹᱞᱤ ᱥᱟᱱᱛᱟᱞ ᱦᱚᱯᱚᱱ ᱞᱟᱹᱜᱤᱜ ᱜᱮ ᱵᱷᱟᱹᱞᱤᱭᱫᱟ ᱥᱮ ᱡᱚᱛᱚᱠᱚ ᱞᱟᱹᱜᱤᱫ ᱜᱮ ᱚᱻ ᱦᱮᱸ ᱦᱮᱸ

ᱦᱮᱸ ᱟᱫᱚ ᱪᱮᱫ ᱠᱚ ᱡᱚᱛᱚ ᱦᱚᱲ ᱜᱮᱠᱚ ᱞᱟᱹᱢᱤᱭᱫᱟ ᱛᱟᱨ ᱢᱟᱱᱮ ᱦᱮᱸ ᱦᱮᱸ ᱟᱵᱚ ᱦᱚᱸ ᱚᱱᱠᱟ ᱦᱮᱸ ᱟᱵᱚᱨᱮᱱ ᱟᱰᱮ ᱯᱟᱥᱮ ᱨᱮᱱ ᱵᱚᱭᱦᱟ ᱠᱚ ᱮᱱᱛᱮᱜ ᱩᱱᱠᱩ ᱦᱚᱸ ᱞᱟᱦᱟ ᱥᱮᱜ ᱤᱫᱤ ᱠᱚ ᱦᱩᱭᱩᱜᱼᱟ ᱩᱱᱠᱩ ᱠᱚ ᱧᱮᱞᱛᱮ ᱟᱹᱭᱩᱨ ᱠᱚ ᱡᱚᱠᱷᱚᱱ ᱢᱮᱱᱟᱜ ᱠᱚᱣᱟ ᱦᱮᱸ ᱜᱚᱨᱵᱚ ᱜᱮ ᱵᱩᱡᱷᱟᱹᱜᱼᱟ ᱟᱨ ᱩᱱᱠᱩ ᱦᱚᱸ ᱩᱱᱠᱩ ᱧᱮᱞ ᱧᱮᱞ ᱛᱮᱜᱮ ᱪᱮᱫ ᱦᱩᱭᱩᱜᱼᱟ ᱟᱵᱚ ᱦᱚᱸᱵᱚᱱ ᱪᱮᱫᱟ ᱥᱮ ᱟᱵᱚ ᱠᱷᱚᱡ ᱞᱟᱛᱟᱨ ᱯᱚᱲᱦᱤ ᱨᱮᱱ ᱡᱟᱦᱟᱸᱭ ᱵᱚᱭᱦᱟ ᱜᱤᱫᱽᱨᱟᱹ ᱠᱚ ᱢᱮᱱᱟᱜ ᱠᱚ ᱩᱱᱠᱩ ᱦᱚᱸᱠᱚ ᱪᱮᱫᱟ ᱟᱨ ᱩᱱᱠᱩ ᱦᱚᱸ ᱡᱮᱱᱚ ᱢᱤᱫ ᱫᱤᱱ ᱠᱚ ᱞᱟᱜᱟᱜ ᱢᱟ ᱩᱱᱠᱩ ᱞᱮᱠᱟ ᱜᱮ ᱦᱮᱸ